ᱱᱚᱜᱚᱭ ᱵᱳᱞᱯᱩᱨ ᱠᱷᱚᱱ ᱤᱧ ᱦᱟᱛᱟᱣ ᱟᱹᱜᱩ ᱞᱮᱫᱟ ᱪᱷᱚᱴᱤ ᱠᱟᱯ ᱵᱷᱟᱹᱜᱤ ᱜᱤ ᱵᱟᱹᱧ ᱧᱟᱢ ᱟᱠᱟᱫᱟ ᱟᱹᱰᱤ ᱩᱥᱟᱹᱨᱟ ᱨᱟᱹᱯᱩᱛ ᱜᱚᱫᱽᱱᱟ ᱩᱱᱤ ᱫᱚᱠᱟᱱ ᱫᱚᱭ ᱢᱮᱛᱟᱣ ᱟᱠᱟᱫᱤᱧ ᱛᱟᱦᱮᱸᱜᱼᱟ ᱪᱷᱚᱢᱟᱥ ᱪᱟᱞᱟᱜᱼᱟ ᱟᱨ ᱱᱚᱜᱚᱭ ᱪᱷᱚᱢᱟᱥ ᱦᱚᱸ ᱵᱟᱝ ᱪᱟᱞᱟᱣ ᱞᱮᱱᱟ ᱟᱨ ᱨᱟᱹᱯᱩᱛ ᱦᱚᱸ ᱨᱟᱹᱯᱩᱛ ᱵᱟᱲᱟᱜᱚᱫᱱᱟ ᱟᱨ ᱪᱟ ᱦᱚᱸ ᱟᱭᱢᱟ ᱟᱭᱢᱟ ᱦᱚᱸ ᱵᱟᱝ ᱥᱟᱦᱚᱯᱚᱜᱼᱟ ᱟᱨ ᱵᱮᱥᱤᱫᱤᱱ ᱦᱚᱸ ᱵᱟᱝ ᱴᱤᱠᱟᱹᱣ ᱞᱮᱱᱛᱤᱧᱟᱹ ᱠᱩᱥᱤ ᱫᱚ ᱟᱹᱰᱤ ᱮᱴᱟᱜ ᱜᱤᱧ ᱠᱩᱥᱤ ᱟᱠᱟᱫ ᱛᱟᱦᱮᱸᱜᱼᱟ ᱟᱫᱚ ᱱᱚᱜᱚᱭ ᱨᱟᱹᱯᱩᱫ ᱜᱚᱫᱽ ᱮᱱᱛᱤᱧᱟᱹᱧ ᱪᱮᱠᱟᱭᱟᱹᱧ